ᱯᱚᱸᱫᱽᱨᱚ ᱟᱜᱚᱥᱴ ᱫᱩ ᱦᱟᱡᱟᱨ ᱯᱟᱸᱪ ᱵᱟᱭᱤᱥ ᱡᱩᱱ ᱫᱩ ᱦᱟᱡᱟᱨ ᱪᱚᱵᱵᱤᱥ ᱪᱚᱵᱵᱤᱥ ᱢᱟᱨᱪ ᱩᱱᱤᱥᱥᱚ ᱟᱴᱷᱟᱱᱚᱵᱵᱳᱭ ᱯᱟᱸᱪ ᱡᱩᱱ ᱫᱩ ᱦᱟᱡᱟᱨ ᱮᱠᱩᱥ ᱡᱩᱞᱟᱭ ᱫᱩ ᱦᱟᱡᱟᱨ ᱵᱟᱭᱤᱥ